ᱤᱧ ᱚᱲᱟᱜ ᱨᱮ ᱡᱟᱸᱦᱟ ᱠᱚᱧ ᱫᱟᱠᱟ ᱩᱛᱩᱭᱟ ᱛᱟᱣ ᱚᱱᱟᱠᱚ ᱩᱛᱩ ᱤᱧ ᱯᱟᱥᱮᱨᱮ ᱟᱨᱦᱚᱸ ᱡᱟᱸᱦᱟᱭ ᱵᱟᱹᱦᱩ ᱠᱚ ᱛᱟᱸᱦᱮᱱᱟ ᱩᱱᱠᱩ ᱠᱚ ᱥᱚᱸᱜᱮ ᱞᱟᱹᱭ ᱯᱟᱥᱱᱟᱣᱤᱧ ᱠᱷᱚᱡᱽᱼᱟ ᱡᱮ ᱤᱧ ᱱᱚᱝᱠᱟ ᱦᱚᱸᱜᱼᱚᱭ ᱡᱮᱢᱚᱱ ᱤᱧ ᱵᱮᱸᱜᱟᱲ ᱡᱟᱸᱦᱟᱧ ᱩᱛᱩ ᱠᱮᱫᱟ ᱱᱚᱣᱟ ᱪᱮᱫ ᱞᱮᱠᱟ ᱠᱟᱛᱮᱧ ᱩᱛᱩ ᱠᱮᱫᱟ ᱪᱮᱫ ᱞᱮᱠᱟ ᱠᱟᱛᱮ ᱥᱤᱵᱤᱞᱮᱱᱟ ᱚᱱᱟᱠᱚ ᱞᱟᱹᱭ ᱟᱹᱰᱤ ᱨᱟᱹᱥᱠᱟᱹ ᱜᱤᱧ ᱵᱩᱡᱷᱟᱹᱣᱟ ᱟᱨ ᱟᱰᱮ ᱯᱟᱥᱮ ᱨᱮᱱ ᱜᱚᱜᱚ ᱛᱟᱠᱚ ᱥᱚᱸᱜᱮ ᱚᱱᱟ ᱠᱚ ᱵᱟᱠᱷᱨᱟ ᱛᱮ ᱛᱷᱚᱲᱟᱧ ᱜᱟᱞᱢᱟᱨᱟᱣᱼᱟ ᱚᱱᱟ ᱠᱚ ᱜᱟᱞᱢᱟᱨᱟᱣ ᱠᱟᱛᱮ ᱟᱹᱰᱤ ᱨᱟᱹᱥᱠᱟᱹ ᱜᱮ ᱢᱚᱱᱮᱨᱤᱧ ᱵᱩᱡᱷᱟᱹᱣᱟ ᱟᱫᱚ ᱥᱩᱫᱩ ᱜᱟᱞᱢᱟᱨᱟᱣ ᱫᱚ ᱵᱟᱝ ᱚᱱᱟ ᱥᱟᱶᱼᱥᱟᱶᱛᱮ ᱟᱨᱦᱚᱸ ᱡᱟᱛᱮ ᱦᱟᱱᱟ ᱱᱚᱣᱟ ᱠᱟᱛᱷᱟ ᱜᱟᱞᱢᱟᱨᱟᱣ ᱠᱟᱛᱮ ᱦᱟᱱᱟ ᱱᱟᱣᱟᱧ ᱪᱮᱫ ᱟᱠᱚ ᱚᱱᱟ ᱠᱚ ᱪᱮᱫ ᱨᱮᱭᱟᱜ ᱦᱚᱲ ᱪᱮᱫ ᱟᱠᱚ ᱨᱮᱱᱟᱜ ᱟᱹᱰᱤ ᱟᱸᱴ ᱢᱚᱱᱮᱨᱮ ᱛᱟᱦᱮᱸᱱᱟ ᱥᱚᱵᱽ ᱥᱚᱢᱚᱭ ᱜᱮ ᱛᱚ ᱚᱱᱟᱜᱮ ᱪᱮᱫ ᱞᱮᱠᱟ ᱠᱟᱛᱮᱜ ᱤᱧ ᱯᱟᱥᱮᱨᱮ ᱟᱨᱦᱚᱸ ᱡᱟᱸᱦᱟᱭ ᱜᱚᱜᱚ ᱛᱟᱠᱚ ᱥᱮ ᱵᱟᱹᱦᱩ ᱛᱟᱠᱚ ᱥᱮ ᱵᱤᱴᱤ ᱛᱟᱠᱚ ᱢᱮᱱᱟᱜ ᱠᱚᱣᱟ ᱥᱮ ᱵᱟᱹᱵᱩ ᱛᱟᱠᱚ ᱪᱤᱠᱟ ᱠᱟᱛᱮᱧ ᱪᱮᱫ ᱟᱠᱚᱣᱟ ᱚᱱᱟ ᱢᱚᱱᱮᱨᱮ ᱥᱚᱵᱽ ᱥᱚᱢᱚᱭ ᱜᱮ ᱩᱭᱦᱟᱹᱨ ᱦᱤᱡᱩᱜᱼᱟ